ᱤᱧᱟᱹᱜ ᱴᱚᱴᱷᱟ ᱨᱮ ᱦᱟᱢᱮᱥᱟ ᱠᱚ ᱧᱮᱞᱚᱜᱼᱟ ᱚᱱᱠᱟᱱ ᱠᱤᱪᱷᱩ ᱪᱮᱬᱮ ᱯᱟᱭᱨᱟ ᱯᱚᱛᱟᱢ ᱠᱚᱸᱜ ᱵᱟᱹᱠ ᱢᱤᱨᱩ ᱰᱷᱤᱯᱪᱩᱭ ᱟᱨᱚ ᱮᱢᱟᱱ ᱮᱢᱟᱱ ᱠᱚ ᱟᱨ ᱤᱧᱟᱹᱜ ᱠᱩᱥᱤ ᱨᱮᱱ ᱪᱮᱬᱮ ᱫᱚ ᱦᱩᱭᱩᱜ ᱠᱟᱱᱟᱭ ᱢᱤᱨᱩ ᱪᱮᱫᱟᱜ ᱥᱮ ᱢᱤᱨᱩ ᱫᱚ ᱟᱹᱰᱤ ᱪᱮᱦᱨᱟ ᱠᱚ ᱧᱮᱞᱚᱜᱼᱟ ᱥᱟᱶᱛᱮ ᱟᱹᱰᱤ ᱪᱟᱲ ᱠᱚ ᱵᱚᱥ ᱥᱮ ᱟᱹᱥᱩᱞᱠᱚ ᱜᱟᱱᱚᱜᱼᱟ ᱩᱱᱠᱩ ᱫᱚ ᱟᱹᱰᱤ ᱪᱟᱨ ᱨᱚᱲ ᱦᱚᱸᱠᱚ ᱥᱮᱬᱟᱭᱟ ᱟᱹᱰᱤ ᱪᱮᱦᱨᱟ ᱠᱚ ᱨᱚᱲᱟ ᱟᱨ ᱟᱲᱟᱜ ᱠᱟᱛᱮ ᱦᱚᱸ ᱵᱟᱝ ᱠᱚ ᱫᱟᱹᱲᱟ ᱟᱹᱥᱩᱞ ᱯᱚᱨᱮ ᱫᱚ